ᱡᱟᱦᱟᱱ ᱥᱟᱛᱟᱢ ᱜᱮ ᱚᱱᱠᱟ ᱫᱚ ᱟᱹᱰᱤ ᱞᱮᱠᱟᱱ ᱥᱟᱛᱟᱢ ᱢᱮᱱᱟᱜᱼᱟ ᱚᱱᱟ ᱠᱷᱚᱱ ᱟᱵᱚ ᱫᱚ ᱡᱟᱹᱥᱛᱤ ᱠᱟᱛᱮᱫ ᱵᱚᱱ ᱧᱮᱞᱟ ᱥᱟᱶᱛᱟ ᱥᱟᱶᱛᱟ ᱫᱚ ᱪᱮᱫ ᱠᱟᱱᱟ ᱥᱟᱶᱛᱟ ᱦᱩᱭᱩᱜ ᱠᱟᱱᱟ ᱥᱟᱶ ᱥᱟᱶ ᱛᱟᱦᱮᱱ ᱜᱮ ᱟᱵᱚ ᱥᱟᱶᱛᱟ ᱥᱟᱶᱛᱟ ᱵᱮᱜᱚᱨ ᱟᱵᱚ ᱢᱟᱹᱱᱢᱤ ᱵᱟᱵᱚ ᱛᱟᱦᱮᱸ ᱫᱟᱲᱮᱭᱟᱜᱼᱟ ᱟᱵᱚ ᱠᱷᱮᱨᱣᱟᱲ ᱵᱟᱵᱚ ᱛᱟᱦᱮᱸ ᱠᱮᱭᱟ ᱟᱵᱚᱣᱟᱜ ᱥᱟᱶᱛᱟ ᱢᱮᱱᱟᱜᱼᱟ ᱢᱮᱱᱛᱮ ᱟᱵᱚ ᱱᱟᱯᱟᱭ ᱨᱮ ᱢᱮᱱᱟᱜ ᱵᱚᱱᱟ ᱥᱟᱶ ᱥᱟᱶ ᱵᱚᱱ ᱛᱟᱦᱮᱸ ᱠᱚᱜᱼᱟ ᱚᱱᱠᱟᱜᱮ ᱥᱟᱶᱛᱮ ᱨᱮ ᱟᱹᱰᱤ ᱞᱮᱠᱟᱱ ᱵᱚᱸᱜᱟᱼᱵᱩᱨᱩ ᱢᱮᱱᱟᱜᱼᱟ ᱱᱚᱣᱟ ᱠᱚᱫᱚ ᱟᱵᱚ ᱥᱮᱫᱟᱭ ᱦᱟᱯᱲᱟᱢ ᱠᱚ ᱡᱟᱦᱟᱸ ᱢᱮᱱᱟᱜ ᱛᱟᱦᱮᱸ ᱞᱮᱱᱟ ᱠᱚ ᱩᱱᱠᱩ ᱟᱵᱚ ᱡᱟᱦᱟᱸ ᱠᱚ ᱞᱟᱹᱭ ᱟᱹᱜᱩ ᱟᱠᱟᱫ ᱵᱚᱱᱟ ᱚᱱᱟ ᱦᱤᱥᱟᱹᱵ ᱱᱤᱛᱚᱜ ᱪᱟᱹᱞᱩ ᱟᱠᱟᱱᱟ ᱟᱨᱵᱚᱱ ᱠᱟᱹᱢᱤ ᱤᱫᱤᱭᱮᱫᱟ ᱵᱚᱸᱜᱟᱼᱵᱩᱨᱩ ᱠᱟᱛᱷᱟ ᱦᱩᱭᱱᱟ ᱥᱮᱫᱟᱭ ᱚᱠᱟ ᱞᱮᱠᱟ ᱠᱚ ᱵᱚᱸᱜᱟᱼᱵᱩᱨᱩᱭᱟ ᱱᱟᱦᱟᱸᱜ ᱦᱚᱸ ᱚᱱᱠᱟᱜᱮ ᱱᱤᱛᱚᱜ ᱫᱚ ᱪᱮᱫ ᱞᱮᱠᱟ ᱮᱴᱟᱜᱟᱜ ᱠᱚ ᱟᱹᱨᱩ ᱯᱷᱮᱨᱟᱜ ᱠᱟᱱᱟ ᱮᱠᱷᱟᱱ ᱥᱟᱶᱛᱟ ᱫᱚ ᱡᱟᱦᱟᱸ ᱵᱚᱸᱜᱟᱼᱵᱩᱨᱩ ᱫᱚ ᱵᱟᱝ ᱟᱹᱨᱩ ᱯᱷᱮᱨᱟᱜ ᱠᱟᱱᱟ ᱚᱱᱟ ᱥᱟᱶᱦᱮᱫ ᱫᱚ ᱩᱱᱟᱹᱜ ᱱᱟᱯᱟᱭ ᱡᱤᱱᱤᱥ ᱠᱟᱱᱟ ᱟᱵᱚ ᱱᱚᱰᱮ ᱡᱮᱛᱮᱭᱟᱜ ᱢᱮᱱᱟᱜᱼᱟ ᱠᱟᱞᱪᱟᱨ ᱢᱮᱱᱟᱜᱼᱟ ᱦᱳᱭ ᱠᱟᱞᱪᱟᱨᱟᱞ ᱯᱨᱳᱜᱨᱟᱢ ᱛᱟᱵᱚᱱ ᱢᱮᱱᱟᱜᱼᱟ ᱚᱱᱟ ᱥᱮᱫᱟᱭ ᱞᱮᱠᱟᱜᱮ ᱟᱵᱚ ᱦᱩᱭᱩᱜ ᱠᱟᱱᱟ ᱨᱤᱸᱡᱷᱟᱹ ᱰᱟᱱᱴᱟ ᱠᱟᱨᱟᱢ ᱵᱤᱱᱛᱤ ᱵᱟᱠᱷᱮᱲ ᱚᱱᱟ ᱠᱚ ᱥᱮᱫᱟᱭ ᱠᱷᱚᱱ ᱢᱮᱱᱟᱜᱼᱟ ᱱᱤᱛᱚᱜ ᱦᱚᱸ ᱢᱮᱱᱟᱜ ᱜᱮᱭᱟ ᱟᱨ ᱱᱚᱣᱟ ᱫᱚ ᱛᱟᱦᱮᱱ ᱜᱮᱭᱟ ᱱᱚᱣᱟ ᱠᱚ ᱤᱫᱤ ᱠᱟᱛᱮᱫ ᱜᱮ ᱟᱵᱚᱣᱟᱜ ᱥᱟᱶᱛᱟ ᱱᱩᱱᱟᱹᱜ ᱱᱤᱨᱟᱹᱭ ᱱᱟᱯᱟᱭ ᱢᱮᱱᱟᱜᱼᱟ ᱚᱱᱟ ᱢᱮᱱᱛᱮ ᱥᱟᱶᱛᱟ ᱫᱚ ᱱᱤᱱᱟᱹᱜ ᱜᱮ ᱞᱟᱹᱭ ᱥᱟᱱᱟᱧ ᱠᱟᱱᱟ ᱡᱮ ᱥᱟᱶᱛᱟ ᱫᱚ ᱱᱚᱝᱠᱟᱱ ᱡᱤᱱᱤᱥ ᱠᱟᱱᱟ ᱢᱟᱱᱮ ᱡᱮᱛᱮ ᱦᱚᱲ ᱢᱤᱫᱴᱤᱡ ᱢᱟᱱᱟᱣ ᱵᱟᱛᱟᱣ ᱠᱟᱛᱮᱫ ᱛᱟᱦᱮᱱ ᱟᱨ ᱥᱟᱶ ᱥᱟᱶ ᱛᱟᱦᱮᱱ ᱟᱨ ᱢᱟᱨᱟᱝ ᱦᱚᱲ ᱫᱚ ᱢᱟᱨᱟᱝ ᱞᱮᱠᱟ ᱟᱨ ᱦᱩᱰᱤᱧ ᱦᱚᱲ ᱫᱚ ᱦᱩᱰᱤᱧ ᱞᱮᱠᱟ ᱚᱱᱠᱟ ᱜᱮ ᱛᱟᱦᱮᱱ ᱵᱚᱸᱜᱟᱼᱵᱩᱨᱩ ᱚᱠᱟ ᱞᱮᱠᱟ ᱥᱮᱵᱟ ᱫᱮᱵᱟ ᱦᱩᱭᱩᱜᱼᱟ ᱚᱱᱟ ᱦᱚᱸ ᱚᱱᱠᱟᱜᱮ ᱥᱮᱫᱟᱭ ᱞᱮᱠᱟᱜᱮ ᱚᱱᱟ ᱟᱹᱨᱩ ᱠᱮᱫ ᱠᱷᱟᱱ ᱜᱮᱢ ᱟᱨ ᱟᱢᱫᱚ ᱤᱧ ᱫᱩᱧ ᱤᱧ ᱠᱟᱱᱟ ᱚᱱᱟᱢ ᱢᱮᱱ ᱠᱮᱫ ᱠᱷᱟᱱ ᱜᱮ ᱟᱵᱚᱣᱟᱜ ᱥᱟᱶᱛᱟ ᱫᱚ ᱥᱟᱶᱛᱟ ᱠᱷᱚᱱ ᱫᱚᱢ ᱟᱢ ᱫᱚᱢ ᱵᱟᱨᱦᱮᱜᱼᱟ ᱚᱱᱟ ᱞᱟᱹᱜᱤᱫ ᱟᱵᱚ ᱫᱚ ᱥᱟᱶᱛᱟ ᱟᱵᱚ ᱫᱚᱭ ᱛᱚᱞ ᱫᱚᱦᱚ ᱟᱠᱟᱫ ᱵᱚᱱᱟ ᱱᱚᱣᱟ ᱠᱷᱚᱱ ᱫᱚ ᱟᱵᱚ ᱞᱮᱠᱟ ᱜᱮᱢ ᱛᱟᱦᱮᱱᱟ ᱟᱨ ᱱᱚᱝᱠᱟ ᱜᱮ ᱢᱟᱹᱱᱢᱤ ᱢᱟᱱᱮ ᱥᱟᱱᱛᱟᱲ ᱨᱮᱫᱚ ᱥᱟᱶᱛᱟ ᱨᱮᱜᱮ ᱛᱮᱜᱮᱢ ᱛᱚᱞ ᱟᱠᱟᱱ ᱛᱟᱦᱮᱸᱫ ᱛᱮ ᱥᱟᱶᱛᱟ ᱨᱮᱢ ᱛᱟᱦᱮᱱᱟ ᱟᱨ ᱚᱱᱟ ᱞᱮᱠᱟ ᱟᱹᱨᱤᱪᱟᱹᱤ ᱜᱮ ᱢᱟᱱᱟᱣ ᱵᱟᱛᱟᱣ ᱛᱮ ᱦᱩᱭ ᱟᱢᱟ ᱟᱨ ᱚᱱᱠᱟᱜᱮ ᱛᱟᱦᱮᱸ ᱦᱩᱭᱩᱜ ᱛᱟᱢᱟ